ᱟᱵᱚ ᱥᱟᱱᱛᱟᱲ ᱠᱚᱫᱚ ᱟᱭᱢᱟ ᱨᱚᱠᱚᱢ ᱫᱷᱚᱨᱚᱢ ᱨᱮᱱ ᱦᱚᱲ ᱢᱮᱱᱟᱜ ᱵᱚᱱᱟ ᱡᱮᱢᱚᱱ ᱢᱩᱨᱢᱩ ᱴᱷᱟᱠᱩᱨ ᱠᱤᱥᱠᱩ ᱨᱟᱯᱟᱡᱽ ᱢᱟᱹᱱᱰᱤ ᱠᱤᱥᱟᱹᱲ ᱩᱱᱠᱩ ᱠᱚ ᱥᱟᱱᱟᱢ ᱠᱚ ᱦᱚᱲ ᱨᱮᱱᱜᱮ ᱴᱚᱞᱟᱨᱮ ᱡᱮᱠᱷᱚᱱ ᱯᱚᱨᱚᱵᱽ ᱫᱷᱚᱨᱚᱢ ᱨᱮᱭᱟᱜ ᱠᱟᱹᱢᱤ ᱠᱚ ᱦᱳᱭᱳᱜᱼᱟ ᱩᱱᱫᱚ ᱥᱟᱱᱟᱢ ᱠᱚᱜᱮ ᱢᱤᱫ ᱥᱚᱝᱜᱮᱛᱮ ᱠᱟᱹᱢᱤ ᱦᱳᱭᱳᱜᱼᱟ ᱡᱷᱚᱛᱚ ᱦᱚᱲᱜᱮ ᱡᱮᱢᱚᱱ ᱜᱳᱰᱮᱛ ᱮ ᱛᱟᱦᱮᱱᱟ ᱦᱚᱦᱚᱭᱟ ᱴᱚᱞᱟᱨᱮ ᱡᱮ ᱛᱮᱦᱮᱧ ᱫᱚ ᱱᱤᱭᱟᱹ ᱠᱟᱹᱢᱤ ᱢᱮᱱᱟᱜ ᱛᱟᱵᱚᱱᱟ ᱱᱤᱭᱟᱹ ᱵᱚᱱ ᱠᱟᱹᱢᱤᱭᱟ ᱛᱚᱠᱷᱚᱱ ᱫᱚ ᱥᱟᱱᱟᱢ ᱠᱚᱨᱮᱱ ᱯᱟᱹᱨᱤᱥ ᱠᱚᱜᱮ ᱢᱤᱫ ᱴᱷᱮᱱ ᱡᱟᱣᱨᱟ ᱠᱟᱛᱮᱫ ᱥᱟᱱᱟᱢ ᱠᱚᱜᱮ ᱠᱟᱹᱢᱤ ᱠᱚ ᱜᱚᱴᱟᱭᱟ ᱟᱨ ᱩᱯᱚᱡᱟᱛᱤ ᱵᱚᱞᱛᱮ ᱫᱮᱠᱚ ᱠᱚ ᱢᱮᱱᱟᱜ ᱠᱚᱣᱟ ᱰᱚᱢ ᱵᱟᱹᱠᱛᱤ ᱦᱟᱹᱰᱤ ᱩᱱᱠᱩ ᱠᱚ ᱥᱚᱝᱜᱮ ᱦᱚᱸ ᱞᱮᱱᱫᱮᱱ ᱫᱚ ᱛᱟᱦᱮᱱᱚᱜ ᱠᱟᱱ ᱜᱮᱭᱟ ᱡᱮᱢᱚᱱ ᱵᱟᱯᱞᱟ ᱵᱤᱦᱟᱹ ᱠᱚᱨᱮᱫ ᱩᱱᱠᱩ ᱠᱚ ᱞᱟᱹᱭ ᱜᱮᱭᱟ ᱟᱨ ᱪᱟᱞᱟᱜ ᱜᱮᱭᱟᱞᱮ ᱟᱨᱠᱚ ᱦᱤᱡᱩᱜᱼᱟ ᱡᱚᱛᱚ ᱠᱤᱪᱷᱩ ᱞᱮᱱᱫᱮᱱ ᱛᱟᱦᱮᱱᱚᱜᱼᱟ ᱥᱚᱢᱯᱚᱨᱠᱚ ᱦᱚᱸ ᱢᱮᱱᱟᱜᱼᱟ ᱦᱤᱡᱩᱜ ᱥᱮᱱᱚᱜ ᱥᱚᱢᱯᱚᱨᱠᱚ ᱛᱟᱨᱯᱚᱨ ᱡᱚᱛᱚᱜᱮ ᱜᱟᱛᱮᱜ ᱛᱷᱮᱠᱮ ᱥᱟᱱᱟᱢᱜᱮ ᱡᱚᱛᱚᱦᱚᱲ ᱥᱚᱝᱜᱮ ᱥᱚᱢᱯᱚᱨᱠᱚ ᱫᱚ ᱢᱚᱸᱡᱽᱜᱮ ᱢᱮᱱᱟᱜᱼᱟ ᱟᱨ ᱟᱵᱚ ᱫᱷᱚᱨᱚᱢ ᱨᱮᱭᱟᱜ ᱡᱚᱠᱷᱚᱱᱜᱮ ᱡᱟᱦᱟᱸᱱᱟᱜ ᱡᱮᱢᱚᱱ ᱵᱚᱸᱜᱟ ᱵᱩᱨᱩᱜ ᱦᱳᱭᱳᱜᱼᱟ ᱛᱚᱠᱷᱚᱱᱜᱮ ᱴᱚᱞᱟ ᱨᱮᱱ ᱜᱳᱰᱮᱛ ᱮ ᱦᱚᱦᱚᱭᱟ ᱚᱲᱟᱜ ᱚᱲᱟᱜ ᱮ ᱦᱚᱦᱚᱭᱟ ᱡᱷᱚᱛᱚ ᱜᱮᱠᱚ ᱡᱟᱣᱨᱟᱜᱼᱟ ᱡᱟᱣᱨᱟ ᱠᱟᱛᱮᱫ ᱢᱤᱫ ᱴᱮᱷᱮᱱ ᱢᱟᱹᱡᱷᱤ ᱛᱷᱟᱱ ᱨᱮᱠᱚ ᱡᱟᱣᱨᱟᱜᱼᱟ ᱚᱱᱮᱰᱮ ᱡᱟ ᱠᱤᱪᱷᱩ ᱜᱟᱞᱢᱟᱨᱟᱣ ᱟᱜ ᱜᱟᱞᱢᱟᱨᱟᱣ ᱠᱟᱛᱮᱫ ᱢᱟᱹᱡᱷᱤ ᱛᱷᱟᱱᱨᱮ ᱚᱸᱰᱮ ᱜᱮᱠᱚ ᱠᱟᱹᱢᱤᱭᱟᱜᱼᱟ ᱮᱱᱦᱚᱸ ᱟᱭᱢᱟ ᱠᱤᱪᱷᱩ ᱢᱮᱱᱟᱜ ᱜᱮ ᱛᱚ ᱩᱱᱟᱹᱜ ᱜᱟᱱ ᱞᱟᱹᱭ ᱞᱮᱠᱷᱟᱱ ᱥᱳᱢᱳᱭᱦᱚᱸ ᱞᱟᱜᱟᱜᱼᱟ ᱛᱚ ᱩᱱᱟᱹᱜ ᱫᱚ ᱟᱨ ᱵᱟᱹᱧ ᱞᱟᱹᱭ ᱮᱫᱟ ᱱᱤᱭᱟᱹ ᱜᱤᱧ ᱢᱩᱪᱟᱹᱫ ᱮᱫᱟ